ᱢᱩᱫᱽᱨᱟ ᱞᱳᱱᱮᱢ ᱦᱟᱛᱟᱣᱟ ᱛᱚ ᱯᱮᱦᱞᱮ ᱠᱷᱚᱡ ᱢᱮᱭᱟᱭ ᱠᱷᱟᱛᱟ ᱠᱷᱟᱛᱟᱢ ᱤᱫᱤᱭᱟ ᱤᱥᱠᱮᱵᱟᱫ ᱟᱫᱷᱟᱨ ᱠᱟᱨᱰ ᱮ ᱠᱷᱚᱡ ᱢᱮᱭᱟᱭ ᱛᱚ ᱢᱮᱛᱟᱢᱟᱭ ᱞᱤᱝᱠ ᱟᱠᱟᱱᱟ ᱥᱮ ᱵᱟᱝ ᱞᱤᱝᱠ ᱟᱠᱟᱱᱟ ᱫᱚ ᱞᱤᱝᱠ ᱞᱟᱹᱜᱤᱫ ᱢᱳᱵᱟᱭᱤᱞ ᱱᱚᱢᱵᱚᱨ ᱮ ᱥᱟᱨᱴᱤᱯᱷᱤᱠᱮᱴ ᱮ ᱠᱷᱚᱡ ᱢᱮᱭᱟᱭ ᱩᱥᱠᱮ ᱵᱟᱫ ᱞᱤᱝᱠ ᱠᱟᱛᱟᱢᱟᱭ ᱤᱥᱠᱮᱵᱟᱫ ᱯᱷᱚᱴᱳᱭ ᱠᱷᱚᱡ ᱢᱮᱭᱟᱭ ᱯᱷᱚᱴᱳᱭ ᱮᱢ ᱠᱟᱛᱮᱫ ᱫᱚ ᱯᱷᱚᱨᱚᱢᱮ ᱮᱢᱟᱢᱟ ᱯᱷᱚᱨᱚᱢ ᱨᱮ ᱚᱞᱟᱢ ᱥᱟᱭᱤᱱᱟᱢ ᱩᱥᱠᱮ ᱵᱟᱫᱮᱢ ᱡᱚᱢᱟᱭᱟ ᱩᱥᱠᱮ ᱵᱟᱫ ᱮᱠ ᱫᱩ ᱢᱟᱹᱦᱤᱱᱟ ᱵᱟᱫᱮ ᱠᱷᱚᱡ ᱢᱮᱭᱟᱭ ᱟᱨ ᱠᱷᱚᱡᱽ ᱵᱟᱫᱮ ᱠᱩᱞᱤ ᱢᱮᱭᱟᱭ ᱪᱤᱠᱟᱹᱭᱟᱢ ᱵᱤᱡᱱᱮᱥ ᱢᱮᱱᱟᱢ ᱪᱮᱫ ᱵᱤᱡᱱᱮᱥ ᱟᱢ ᱚᱨᱮ ᱠᱩᱞᱤ ᱢᱮᱭᱟ ᱪᱮᱫ ᱵᱤᱡᱱᱮᱥ ᱟᱢ ᱟᱫᱚᱢ ᱢᱮᱛᱟᱜ ᱜᱟᱭ ᱪᱟᱹᱦᱤ ᱵᱟᱹᱠᱨᱤ ᱡᱮᱴᱟᱜᱮ ᱵᱤᱡᱽᱱᱮᱥ ᱫᱟᱲᱮᱭᱟᱜ ᱟᱢ ᱵᱤᱡᱱᱮᱥ ᱟᱢ ᱟᱵᱟᱫ ᱨᱮ ᱵᱟᱲᱦᱟᱜ ᱛᱟᱢᱟ ᱠᱚᱛᱚ ᱫᱷᱤᱨᱮ ᱫᱷᱤᱨᱮᱛᱮᱢ ᱮᱢᱟ ᱟᱨ ᱞᱳᱱ ᱫᱚ ᱫᱷᱤᱨᱮ ᱫᱷᱤᱨᱮᱛᱮ ᱪᱩᱠᱟᱹᱜ ᱛᱟᱢᱟ ᱩᱨ ᱫᱚ ᱯᱷᱮᱨ ᱟᱢᱟᱝᱜᱮ ᱦᱩᱭᱮᱱ ᱛᱟᱢᱜᱮ